ᱤᱧᱟᱹᱜ ᱠᱩᱥᱤᱭᱟᱱ ᱥᱟᱛᱟᱢ ᱫᱚ ᱦᱩᱭᱩᱜ ᱠᱟᱱᱟ ᱡᱤᱵᱚᱱ ᱵᱤᱜᱽᱜᱟᱱ ᱪᱮᱫᱟᱜ ᱥᱮ ᱚᱱᱟ ᱫᱚ ᱯᱟᱲᱦᱟᱣ ᱨᱮᱦᱚ ᱛᱷᱚᱲᱟ ᱟᱞᱜᱟ ᱧᱚᱜ ᱤᱧ ᱵᱩᱡᱮᱫ ᱠᱟᱱ ᱛᱟᱦᱮᱸᱱᱟ ᱮᱵᱚᱝ